ᱦᱮᱞᱳ ᱰᱟᱭᱵᱟᱨ ᱥᱟᱦᱮᱵ ᱱᱤᱭᱟᱹ ᱫᱚ ᱪᱮᱫ ᱞᱮᱠᱟᱱ ᱜᱟᱹᱰᱤᱢ ᱟᱹᱜᱩ ᱟᱠᱟᱫᱟ ᱥᱤᱴ ᱠᱚᱦᱚᱸ ᱚᱲᱮᱡ ᱜᱮᱭᱟ ᱯᱷᱮᱹᱨ ᱱᱚᱝᱠᱟ ᱠᱟᱛᱮ ᱫᱚ ᱪᱤᱠᱟᱹ ᱪᱟᱞᱟᱣ ᱦᱩᱭᱩᱜᱼᱟ ᱨᱟᱥᱛᱟ ᱠᱚᱦᱚᱸ ᱠᱷᱟᱨᱟᱯ ᱧᱚᱜ ᱜᱮᱭᱟ ᱛᱚ ᱱᱤᱭᱟᱹ ᱜᱟᱹᱰᱤ ᱚᱠᱟ ᱠᱚ ᱥᱚᱢᱚᱭ ᱨᱮ ᱵᱚᱱᱫᱚᱜ ᱠᱟᱱᱟ ᱛᱚᱵᱮ ᱟᱞᱮ ᱡᱟᱦᱟᱸ ᱴᱟᱭᱤᱢ ᱨᱮ ᱪᱟᱞᱟᱜ ᱦᱩᱭᱩᱜ ᱛᱟᱞᱮᱭᱟ ᱟᱞᱮ ᱫᱚ ᱪᱤᱠᱟᱹ ᱞᱮ ᱛᱤᱭᱟᱹᱵᱟ ᱥᱮ ᱵᱟᱥ ᱜᱮ ᱥᱟᱵ ᱦᱩᱭᱩᱜ ᱛᱟᱞᱮᱭᱟ ᱴᱟᱭᱤᱢ ᱨᱮ ᱚᱱᱟᱦᱚᱸ ᱪᱮᱠᱟᱞᱮ ᱫᱟᱲᱮᱭᱟᱜᱼᱟ ᱱᱚᱝᱠᱟᱫᱚ